ᱤᱧ ᱠᱩᱥᱤᱭᱟᱜ ᱵᱟᱭᱤᱠ ᱠᱚᱫᱚ ᱦᱤᱨᱳ ᱦᱳᱱᱰᱟ ᱯᱟᱞᱥᱟᱨ ᱴᱤᱭᱳ ᱰᱤᱥᱠᱟᱵᱷᱟᱨᱤ ᱮᱢᱟᱱ ᱮᱢᱟᱱ ᱢᱮᱱᱠᱷᱟᱱ ᱱᱚᱣᱟ ᱠᱚ ᱢᱩᱫᱽᱨᱮ ᱤᱧ ᱫᱚ ᱡᱚᱛᱚ ᱠᱷᱚᱱ ᱦᱤᱨᱳ ᱦᱳᱱᱰᱟ ᱜᱟᱹᱰᱤᱜᱤᱧ ᱠᱩᱥᱤᱭᱟᱜᱼᱟ ᱪᱮᱫᱟᱜ ᱥᱮ ᱤᱧ ᱜᱤᱫᱽᱨᱟᱹ ᱩᱢᱮᱨ ᱠᱷᱚᱱ ᱜᱮ ᱵᱟᱵᱟᱣᱟᱜ ᱦᱤᱨᱳ ᱦᱳᱱᱰᱟ ᱜᱟᱹᱰᱤ ᱨᱮ ᱫᱮᱡᱚᱜ ᱟᱹᱰᱤ ᱜᱤᱧ ᱠᱩᱥᱤᱭᱟᱜᱼᱟ ᱤᱧᱟᱹᱜ ᱠᱩᱠᱢᱩ ᱨᱮᱱᱟᱜ ᱵᱟᱭᱤᱠ ᱫᱚ ᱦᱤᱨᱳ ᱦᱳᱱᱰᱟ ᱟᱨ ᱱᱚᱣᱟ ᱜᱟᱹᱰᱤ ᱧᱮᱞ ᱛᱮᱫᱚ ᱟᱹᱰᱤ ᱦᱚᱯᱚᱱ ᱜᱮ ᱧᱮᱞᱚᱜᱼᱟ ᱢᱮᱱᱠᱷᱟᱱ ᱱᱚᱣᱟ ᱨᱮᱭᱟᱜ ᱟᱭᱢᱟ ᱜᱩᱱ ᱠᱚ ᱢᱮᱱᱟᱜᱼᱟ ᱱᱚᱣᱟ ᱜᱟᱹᱰᱤ ᱦᱩᱰᱤᱧ ᱦᱩᱰᱤᱧ ᱜᱮ ᱨᱮᱦᱚᱸ ᱜᱚᱴᱟ ᱥᱟᱺᱜᱤᱧ ᱥᱟᱺᱜᱤᱧᱮ ᱫᱟᱬᱟ ᱟᱥᱮᱱ ᱢᱮᱭᱟ ᱱᱚᱣᱟ ᱜᱟᱹᱰᱤ ᱨᱮ ᱟᱹᱰᱤ ᱠᱚᱢ ᱥᱩᱱᱩᱢ ᱛᱮ ᱡᱷᱟᱹᱞ ᱡᱷᱟᱹᱞ ᱥᱮᱱᱚᱜ ᱨᱮᱭᱟᱜ ᱫᱟᱲᱮ ᱢᱮᱱᱟᱜᱼᱟ ᱚᱱᱟᱛᱮ ᱤᱧ ᱫᱚ ᱦᱤᱨᱳ ᱦᱳᱱᱰᱟ ᱜᱟᱹᱰᱤ ᱜᱤᱧ ᱠᱩᱥᱤᱭᱟᱜᱼᱟ ᱟᱨ ᱱᱚᱣᱟ ᱜᱟᱹᱰᱤ ᱜᱤᱧ ᱦᱟᱛᱟᱣᱟ ᱦᱟᱯᱮᱱ ᱫᱤᱱ ᱨᱮ ᱡᱟᱛᱮ ᱠᱚᱢ ᱯᱚᱭᱥᱟ ᱨᱮ ᱜᱚᱴᱟᱧ ᱫᱟᱬᱟ ᱠᱮᱭᱟ